ᱤᱧ ᱫᱚ ᱡᱷᱟᱲᱠᱷᱚᱸᱰ ᱫᱤᱥᱚᱢ ᱨᱮᱧ ᱛᱟᱦᱮᱱᱟ ᱡᱷᱟᱲᱠᱷᱚᱸᱰ ᱠᱷᱚᱱ ᱡᱟᱦᱟᱸ ᱛᱤᱥ ᱩᱲᱤᱥᱥᱟᱧ ᱪᱟᱞᱟᱜᱼᱟ ᱫᱚ ᱩᱲᱤᱥᱥᱟ ᱨᱮ ᱪᱟᱞᱟᱣ ᱠᱟᱛᱮᱫ ᱟᱹᱰᱤ ᱯᱷᱚᱨᱠᱟᱨ ᱪᱮᱬᱮ ᱠᱚᱧ ᱧᱮᱞ ᱟᱠᱟᱫ ᱠᱚᱣᱟ ᱚᱱᱛᱮ ᱨᱮᱱ ᱪᱮᱬᱮ ᱠᱚ ᱟᱹᱰᱤ ᱨᱚᱝᱼᱵᱤᱨᱚᱝ ᱪᱮᱬᱮ ᱠᱚᱧ ᱧᱮᱞ ᱟᱠᱟᱫ ᱠᱚᱣᱟ ᱤᱧᱫᱚ ᱢᱤᱨᱩ ᱪᱮᱬᱮᱧ ᱧᱮᱞ ᱟᱠᱟᱫ ᱠᱚᱣᱟ ᱟᱨ ᱠᱚᱜ ᱪᱮᱬᱮ ᱧᱮᱞ ᱟᱠᱟᱫ ᱠᱚᱣᱟ ᱠᱤᱥᱱᱤ ᱪᱮᱬᱮ ᱠᱚᱧ ᱧᱮᱞ ᱟᱠᱟᱫ ᱠᱚᱣᱟ ᱯᱚᱛᱟᱢ ᱪᱮᱬᱮᱧ ᱧᱮᱞ ᱟᱠᱟᱫ ᱠᱚᱣᱟ ᱟᱨ ᱯᱟᱨᱣᱟ ᱪᱮᱬᱮ ᱠᱚ ᱧᱮᱞ ᱠᱚᱣᱟ ᱧᱮᱞ ᱟᱠᱟᱫ ᱠᱚᱣᱟᱹᱧ ᱢᱟᱨᱟᱜ ᱪᱮᱬᱮ ᱠᱚ ᱧᱮᱞ ᱟᱠᱟᱫ ᱠᱚᱣᱟ ᱢᱮᱱᱫᱚ ᱟᱹᱰᱤ ᱪᱮᱦᱨᱟ ᱩᱱᱠᱩ ᱠᱚ ᱨᱟᱜᱟ ᱟᱹᱰᱤ ᱱᱟᱯᱟᱭᱜᱮ ᱟᱸᱡᱚᱢᱚᱜᱼᱟ ᱢᱟᱨᱟᱜ ᱪᱮᱬᱮᱭᱟᱜ ᱦᱚᱲᱢᱚ ᱨᱮᱫᱚ ᱟᱹᱰᱤ ᱱᱟᱯᱟᱭ ᱱᱟᱯᱟᱭᱟᱜᱼᱟ ᱨᱚᱝ ᱵᱤᱨᱚᱝ ᱟᱹᱰᱤ ᱪᱮᱦᱨᱟ ᱵᱟᱦᱟ ᱞᱮᱠᱟ ᱵᱮᱱᱟᱣ ᱠᱚᱜᱼᱟ ᱟᱨ ᱢᱟᱨᱟᱜ ᱪᱮᱬᱮ ᱫᱚ ᱟᱹᱰᱤ ᱟᱹᱰᱤ ᱡᱮᱞᱮᱧ ᱜᱮ ᱛᱟᱠᱚ ᱟᱠᱚᱣᱟᱜ ᱪᱟᱭᱞᱚᱢ ᱞᱮᱠᱟ ᱛᱟᱦᱮᱱᱟ ᱛᱟᱠᱚ ᱟᱹᱰᱤ ᱟᱹᱰᱤ ᱡᱮᱞᱮᱧ ᱟᱹᱰᱤ ᱢᱟᱨᱟᱜ ᱯᱤᱧᱪᱟᱹᱨ ᱠᱚ ᱢᱮᱱᱟ ᱡᱟᱦᱟᱸ ᱚᱱᱟ ᱫᱚ ᱵᱚᱸᱜᱟ ᱵᱩᱨᱩ ᱠᱚᱨᱮ ᱦᱚᱸ ᱞᱟᱜᱟᱜ ᱜᱮᱭᱟ ᱟᱠᱚᱣᱟᱜ ᱟᱠᱚᱣᱟᱜ ᱢᱟᱨᱟᱜ ᱯᱤᱱᱪᱟᱹᱨ ᱢᱟᱨᱟᱜ ᱯᱤᱧᱪᱟᱹᱨ ᱨᱮᱭᱟᱜ ᱠᱟᱹᱢᱤ ᱫᱚ ᱵᱚᱸᱜᱟ ᱵᱩᱨᱩ ᱨᱮᱦᱚᱸ ᱞᱟᱜᱟᱜ ᱜᱮᱭᱟ ᱟᱨ ᱩᱱᱠᱩᱣᱟᱜ ᱨᱟᱜ ᱫᱚ ᱟᱹᱰᱤ ᱪᱮᱨᱦᱟ ᱟᱸᱡᱚᱢᱚᱜᱼᱟ ᱪᱮᱬᱮ ᱠᱚᱣᱟᱜ ᱨᱟᱜ ᱟᱨ ᱪᱮᱬᱮ ᱠᱚᱣᱟᱜ ᱨᱚᱝ ᱫᱚ ᱟᱹᱰᱤ ᱥᱟᱥᱟᱝ ᱞᱮᱠᱟᱱ ᱪᱮᱬᱮ ᱠᱚᱧ ᱧᱮᱞ ᱟᱠᱟᱫ ᱠᱚᱣᱟ

ᱯᱷᱤᱫᱠᱚᱲᱚᱜ ᱨᱮ ᱪᱮᱬᱮ ᱠᱚᱧ ᱧᱮᱞ ᱟᱠᱟᱫ ᱠᱚᱣᱟ ᱟᱹᱰᱤ ᱨᱚᱠᱚᱢ ᱠᱟᱹᱦᱩ ᱪᱮᱬᱮ ᱦᱚᱧ ᱧᱮᱞ ᱟᱠᱟᱫᱮᱭᱟ ᱩᱱᱤ ᱫᱚ ᱦᱮᱸᱫᱮ ᱜᱮᱭ ᱧᱮᱞᱚᱜᱼᱟ ᱠᱟᱦᱟ ᱠᱟᱦᱟᱭ ᱨᱟᱜᱟ ᱩᱱᱤ ᱨᱟᱜ ᱫᱚ ᱟᱨ ᱢᱤᱨᱩ ᱪᱮᱬᱮᱧ ᱧᱮᱞ ᱟᱠᱟᱫ ᱠᱚᱣᱟ ᱢᱤᱨᱩ ᱠᱚᱫᱚ ᱟᱹᱰᱤ ᱪᱮᱨᱦᱟ ᱩᱱᱠᱩ ᱦᱚᱸ ᱠᱚᱠᱚ ᱨᱟᱜᱟᱠᱚ ᱢᱤᱨᱩ ᱪᱮᱬᱮ ᱠᱚ ᱟᱨ ᱪᱮᱬᱮ ᱠᱚ ᱠᱚᱭᱮᱞ ᱠᱚᱭᱮᱞ ᱪᱮᱬᱮ ᱦᱚᱸ ᱢᱮᱱᱟᱜ ᱠᱚᱣᱟ ᱠᱚᱭᱮᱞ ᱪᱮᱬᱮ ᱞᱮᱠᱟ ᱦᱚᱸ ᱠᱩᱦᱩ ᱠᱩᱦᱩ ᱠᱚ ᱨᱟᱜᱟᱠᱚ ᱩᱱᱠᱩ ᱪᱮᱬᱮ ᱠᱚᱧ ᱧᱮᱞ ᱟᱠᱟᱫ ᱠᱚᱣᱟ ᱟᱹᱰᱤ ᱨᱚᱠᱚᱢ ᱪᱮᱬᱮ ᱧᱮᱞ ᱟᱠᱟᱫ ᱠᱚᱣᱟ ᱟᱫᱚ ᱩᱱᱠᱩᱣᱟᱜ ᱨᱟᱜ ᱟᱸᱡᱚᱢ ᱛᱮ ᱟᱹᱰᱤ ᱱᱟᱯᱟᱭ ᱜᱮ ᱵᱩᱡᱷᱟᱹᱜᱼᱟ